ᱦᱮᱞᱳ ᱞᱟᱹᱭ ᱵᱤᱱ ᱦᱮᱸ ᱜᱚ ᱫᱚᱠᱟᱱ ᱥᱮᱡ ᱨᱮᱜᱮ ᱦᱮᱱᱟᱜ ᱞᱤᱧᱟᱹ ᱢᱟᱥᱮ ᱫᱷᱚᱨᱚᱢ ᱜᱩᱨᱩ ᱫᱚ ᱦᱳᱭᱛᱳ ᱠᱷᱮᱨᱣᱟᱞ ᱵᱚᱝᱥᱚ ᱦᱮᱸ ᱦᱮᱸ ᱦᱮᱸ ᱧᱟᱢᱚᱜᱼᱟ ᱧᱟᱢᱚᱜᱼᱟ ᱧᱟᱢᱚᱜᱼᱟ ᱦᱮᱸ ᱮᱠᱫᱚᱢ ᱧᱟᱢᱚᱜᱼᱟ ᱜᱚ ᱦᱮᱸ ᱧᱟᱢᱚᱜᱼᱟ ᱟᱨᱚ ᱚᱱᱠᱟ ᱞᱟᱹᱭ ᱵᱤᱱ ᱥᱮ ᱥᱮᱢᱮᱥᱴᱟᱨ ᱠᱚ ᱥᱮᱢᱮᱥᱴᱟᱨ ᱚᱣᱟᱱ ᱴᱩ ᱠᱚ ᱦᱮᱸ ᱦᱮᱸ ᱦᱮᱸ ᱧᱟᱢᱚᱜᱼᱟ ᱡᱟᱦᱟᱸᱛᱤᱱᱟᱹᱜ ᱟ ᱵᱤᱱ ᱧᱮᱞ ᱵᱤᱱ ᱥᱟᱱᱛᱷᱟᱞᱤ ᱨᱮᱱᱟᱜ ᱡᱟᱦᱟᱸ ᱛᱤᱱᱟᱹᱜ ᱚᱝᱠᱟᱱ ᱯᱚᱛᱚᱵ ᱠᱚ ᱡᱚᱛᱚ ᱠᱞᱟᱥ ᱨᱮᱱᱟᱜ ᱜᱮ ᱧᱟᱢᱚᱜᱼᱟ ᱮᱵᱮᱞ ᱮᱵᱮᱞ ᱜᱮᱭᱟ ᱪᱮ ᱦᱮᱸᱪᱮ ᱦᱮᱸ ᱟᱫᱚ ᱚᱱᱟ ᱜᱮ ᱧᱮᱞ ᱵᱤᱱ ᱟ ᱵᱤᱱ ᱥᱚᱢᱚᱭ ᱠᱚ ᱧᱮᱞ ᱠᱟᱛᱮᱫ ᱟ ᱵᱤᱱ ᱡᱟᱦᱟᱸᱞᱮᱠᱟ ᱵᱤᱱ ᱦᱟᱛᱟᱣᱟ ᱚᱱᱠᱟ ᱜᱮ ᱡᱮᱢᱚᱱ ᱦᱟᱸᱜ ᱱᱚᱰᱮ ᱠᱷᱚᱱ ᱦᱚᱸ ᱧᱟᱢᱚᱜᱼᱟ ᱰᱤᱥᱠᱟᱣᱩᱱᱴ ᱠᱚ ᱦᱮᱸᱥᱮ ᱟᱪᱪᱷᱟ ᱦᱮᱸ ᱦᱮᱸ ᱦᱮᱸ ᱮᱠᱫᱚᱢ ᱮᱠᱫᱚᱢ ᱫᱚᱨᱠᱟᱨ ᱠᱟᱱ ᱜᱮᱭᱟ ᱡᱟᱦᱟᱸ ᱠᱟᱛᱮᱫ ᱟᱨᱚ ᱚᱸᱰᱮ ᱠᱷᱚᱱ ᱦᱚᱸᱛᱚ ᱟᱨᱚ ᱯᱟᱥᱱᱟᱜᱼᱟ ᱥᱮ ᱮᱱᱠᱷᱟᱱ ᱟᱵᱚᱣᱟᱜ ᱠᱟᱜᱚᱡᱽ ᱵᱤᱥᱤ ᱯᱟᱥᱱᱟᱣ ᱞᱮᱠᱷᱟᱱ ᱦᱚᱲ ᱵᱤᱥᱤ ᱠᱚ ᱥᱮ ᱡᱟᱫᱟ ᱠᱚ ᱴᱷᱤᱠᱟᱹ ᱫᱟᱲᱮᱭᱟᱜ ᱛᱟᱵᱚᱱᱟ ᱥᱮ ᱪᱮᱫ ᱦᱳᱭ ᱦᱮᱸ ᱟᱨ ᱦᱮᱸ ᱦᱮᱸ ᱢᱮᱱᱟᱜᱼᱟ ᱢᱮᱱᱟᱜᱼᱟ ᱧᱟᱢᱚᱜᱼᱟ ᱟᱹᱵᱤᱱ ᱞᱟᱹᱭ ᱵᱤᱱ ᱥᱮ ᱠᱟ ᱦᱱᱤ ᱜᱷᱟᱨᱚᱸᱡᱽ ᱦᱳ ᱯᱟᱹᱨᱥᱤ ᱩᱱᱩᱨᱩᱢ ᱦᱮᱸ ᱯᱟᱹᱨᱥᱤ ᱯᱟᱭᱟ ᱦᱮᱸᱥᱮ ᱟᱹᱵᱤᱱ ᱦᱚᱲ ᱠᱟᱹᱦᱱᱤ ᱦᱮᱸᱥᱮ ᱡᱤᱞᱤᱧ ᱠᱟᱹᱦᱱᱤ ᱛᱤᱨᱭᱳ ᱛᱮᱛᱟᱝ ᱞᱚᱣᱟ ᱵᱤᱞᱤ ᱯᱮᱴᱮᱨ ᱵᱟᱲᱮ ᱦᱮᱱᱟᱜ ᱛᱟᱵᱚᱱᱟ ᱦᱚᱸ ᱦᱚᱸ ᱵᱟᱠᱷᱮᱬ ᱦᱤᱛᱟᱹᱞ ᱦᱮᱸ ᱦᱮᱸ ᱦᱮᱱᱟᱜᱼᱟ ᱚᱸᱻ ᱴᱷᱤᱠᱜᱮᱭᱟ ᱴᱷᱤᱠ ᱴᱷᱤᱠ ᱴᱷᱤᱠᱜᱮᱭᱟ ᱡᱚᱦᱟᱨ ᱜᱮ